ᱱᱚᱣᱟ ᱥᱚᱨᱠᱟᱨ ᱦᱟᱸᱥᱯᱟᱛᱟᱞ ᱵᱟᱨᱮ ᱨᱮᱱᱟᱜ ᱠᱟᱛᱷᱟᱧ ᱨᱚᱲᱮᱜᱼᱟ ᱡᱟᱦᱟᱸ ᱞᱮᱠᱟ ᱱᱚᱰᱮ ᱫᱚ ᱢᱟᱭᱟᱝ ᱪᱮᱠ ᱵᱤ ᱯᱤ ᱪᱮᱠ ᱟᱨ ᱡᱟᱦᱟᱸ ᱞᱮᱠᱟ ᱱᱚᱣᱟ ᱪᱩᱰᱩ ᱫᱟᱜ ᱪᱮᱠ ᱚᱱᱟ ᱠᱚᱫᱚ ᱯᱷᱨᱤ ᱜᱮᱭᱟ ᱟᱨ ᱡᱟᱦᱟᱸ ᱞᱮᱠᱟ ᱢᱟᱨᱟᱝ ᱢᱟᱨᱟᱝ ᱵᱮᱢᱟᱨ ᱦᱩᱭᱮᱱᱟ ᱱᱚᱣᱟ ᱟᱞᱴᱨᱟ ᱥᱟᱣᱩᱱᱰ ᱪᱟᱦᱮ ᱥᱤᱴᱤ ᱮᱥᱠᱮᱱ ᱪᱟᱦᱮ ᱮᱠᱥᱨᱮ ᱯᱷᱚᱴᱳ ᱚᱱᱟ ᱠᱚᱫᱚ ᱢᱤᱫ ᱵᱟᱨ ᱯᱚᱭᱥᱟ ᱠᱚ ᱦᱟᱛᱟᱣᱟ ᱟᱫᱚ ᱱᱚᱰᱮ ᱫᱚ ᱚᱱᱠᱟ ᱫᱚ ᱢᱮᱱᱟᱜ ᱟᱠᱟᱫ ᱜᱮᱭᱟ ᱢᱮᱱᱟᱜ ᱫᱚ ᱢᱤᱫ ᱵᱟᱨ ᱯᱚᱭᱥᱟ ᱠᱚ ᱦᱟᱛᱟᱣᱟ ᱡᱷᱚᱛᱚ ᱟᱨ ᱡᱟᱦᱟᱸ ᱵᱟᱹᱱᱩᱜ ᱟᱹᱱᱤᱡ ᱚᱱᱟ ᱫᱚ ᱵᱟᱦᱨᱮ ᱠᱷᱚᱱᱟᱜ ᱟᱫᱚ ᱡᱟᱦᱟᱸ ᱛᱤᱱᱟᱹᱜ ᱤᱧ ᱵᱟᱰᱟᱭ ᱟᱠᱟᱫ ᱟᱹᱧ ᱟᱨᱤᱧ ᱧᱮᱞ ᱠᱟᱜᱼᱟ ᱛᱚ ᱚᱱᱟ ᱫᱷᱟᱹᱵᱤᱡ ᱫᱚ ᱤᱧᱤᱧ ᱞᱟᱹᱭ ᱫᱟᱲᱮᱭᱟᱜ ᱠᱟᱱᱟ ᱡᱮᱭᱥᱮ ᱟᱞᱴᱨᱟ ᱥᱟᱣᱩᱱᱰ ᱦᱩᱭᱮᱱᱟ ᱥᱤᱴᱤ ᱥᱠᱮᱱ ᱦᱩᱭᱱᱟ ᱱᱚᱣᱟ ᱮᱠᱥᱨᱮ ᱯᱷᱳᱴᱳ ᱦᱩᱭᱱᱟ ᱱᱚᱣᱟ ᱠᱚᱨᱮᱱᱟᱜ ᱫᱚ ᱠᱤᱪᱷᱩ ᱠᱤᱪᱷᱩ ᱯᱚᱭᱥᱟᱹ ᱠᱚ ᱦᱟᱛᱟᱣᱟ ᱟᱹᱰᱤ ᱰᱷᱮᱨ ᱫᱚ ᱵᱟᱝᱜᱮ ᱥᱚᱨᱠᱟᱨ ᱦᱤᱥᱟᱹᱵᱽ ᱨᱮ ᱟᱨ ᱱᱚᱣᱟ ᱢᱟᱭᱟᱝ ᱠᱚ ᱥᱮ ᱵᱤᱯᱤ ᱠᱚᱫᱚ ᱚᱱᱟ ᱠᱚᱫᱚ ᱯᱷᱨᱤ ᱜᱮᱭᱟ ᱟᱨ ᱚᱱᱟ ᱨᱮᱱᱟᱜ ᱨᱟᱱ ᱦᱚᱸ ᱠᱤᱪᱷᱩ ᱠᱤᱪᱷᱩ ᱫᱚ ᱯᱷᱨᱤ ᱛᱮᱜᱮ ᱠᱚ ᱮᱢᱚᱜᱼᱟ ᱦᱚᱥᱯᱤᱴᱟᱞ ᱨᱮᱜᱮ ᱟᱨ ᱠᱤᱪᱷᱩ ᱠᱤᱪᱷᱩ ᱫᱚ ᱚᱞ ᱠᱟᱛᱮᱫ ᱮᱢᱟᱢᱟᱭ ᱵᱟᱦᱨᱮ ᱠᱷᱚᱱᱟᱜ ᱦᱟᱛᱟᱣ ᱵᱟᱦᱨᱮ ᱠᱷᱚᱱᱟᱜ ᱦᱟᱛᱟᱣ ᱠᱟᱛᱮᱫ ᱚᱱᱟ ᱠᱚᱜᱮ ᱡᱚᱢ ᱢᱮ ᱟᱨ ᱚᱱᱟ ᱦᱚᱥᱯᱤᱴᱟᱞ ᱯᱟᱪᱷᱞᱟᱹ ᱨᱮᱜᱮ ᱢᱤᱫᱴᱤᱡ ᱢᱮᱱᱟᱜᱼᱟ ᱨᱟᱱ ᱫᱚᱠᱟᱱ ᱛᱚ ᱡᱟᱦᱟᱸ ᱞᱮᱠᱟ ᱵᱟᱦᱨᱮ ᱩᱛᱟᱹᱨ ᱨᱮ ᱦᱟᱛᱟᱣ ᱨᱮᱱᱟᱜ ᱛᱟᱦᱮᱱᱟ ᱚᱱᱟ ᱠᱷᱚᱱᱟᱜ ᱫᱚ ᱰᱷᱮᱨ ᱜᱮ ᱠᱚᱢ ᱛᱮᱜᱮ ᱯᱚᱭᱥᱟ ᱫᱚᱠᱚ ᱮᱢᱚᱜ ᱨᱟᱱ ᱫᱚᱠᱚ ᱮᱢᱚᱜᱼᱟ